ᱦᱮᱸ ᱟᱸᱠᱟᱣ ᱠᱟᱹᱫᱤᱧ ᱟᱨ ᱚᱱᱟ ᱨᱮᱱᱟᱜ ᱟᱱᱟᱴ ᱫᱚ ᱛᱟᱦᱮᱸ ᱠᱟᱱ ᱜᱮᱭᱟ ᱯᱩᱭᱞᱩ ᱫᱚ ᱪᱤᱛᱟᱹᱨ ᱵᱷᱟᱹᱜᱤ ᱴᱷᱤᱠ ᱵᱟᱹᱧ ᱟᱸᱠᱟᱣ ᱫᱟᱲᱮ ᱠᱟᱣ ᱫᱟ ᱢᱮᱱᱠᱷᱟᱱ ᱟᱸᱠᱟᱣ ᱠᱤᱫᱟᱹᱧ ᱟᱨ ᱵᱚᱡᱚᱱ ᱞᱮᱠᱟ ᱛᱮᱫᱚ ᱛᱟᱦᱮᱸ ᱠᱟᱱᱟ ᱤᱧ ᱚᱱᱟ ᱵᱟᱹᱧ ᱟᱸᱠᱟᱣ ᱫᱟᱲᱮ ᱠᱟᱫᱟ ᱢᱮᱱᱠᱷᱟᱱ ᱫᱷᱚᱡᱚᱥ ᱠᱟᱨ ᱛᱮ ᱟᱨ ᱱᱟᱯᱟᱭ ᱥᱟᱹᱦᱤᱡ ᱤᱧ ᱛᱟᱭᱚᱢ ᱛᱤᱧ ᱟᱸᱠᱟᱣ ᱠᱮᱫᱟ ᱟᱨ ᱚᱱᱟ ᱪᱤᱛᱟᱹᱨ ᱫᱚ ᱱᱟᱯᱟᱭ ᱥᱟᱹᱦᱤᱡ ᱜᱮ ᱦᱩᱭ ᱮᱱᱟ